ᱟᱞᱮ ᱯᱚᱨᱤᱵᱟᱨ ᱨᱮᱱ ᱡᱚᱛᱚ ᱦᱚᱲ ᱯᱩᱨᱩᱞᱤᱭᱟᱹ ᱪᱟᱞᱟᱜ ᱞᱟᱹᱜᱤᱫ ᱞᱮ ᱴᱷᱤᱠ ᱠᱮᱫᱟ ᱟᱫᱚ ᱡᱚᱛᱚ ᱦᱚᱲ ᱢᱚᱸᱡ ᱜᱮ ᱥᱟᱯᱲᱟᱣ ᱠᱟᱛᱮ ᱨᱮᱰᱤ ᱠᱟᱛᱮ ᱞᱮ ᱩᱰᱩᱠᱮᱱᱟ ᱯᱩᱨᱩᱞᱤᱭᱟᱹ ᱥᱮᱱᱚᱜ ᱞᱟᱹᱜᱤᱫ ᱥᱮᱱ ᱠᱟᱛᱮ ᱪᱟᱞᱟᱣ ᱛᱤᱭᱟᱹᱜ ᱠᱟᱛᱮ ᱯᱩᱨᱩᱞᱤᱭᱟᱹ ᱨᱮ ᱢᱤᱫᱴᱮᱱ ᱚᱲᱟᱜ ᱞᱮ ᱴᱷᱟᱶ ᱞᱮ ᱦᱟᱛᱟᱣ ᱠᱮᱫᱟ ᱟᱫᱚ ᱴᱷᱟᱶ ᱞᱮ ᱦᱟᱛᱟᱣ ᱠᱮᱫᱟ ᱪᱮᱫᱟᱜ ᱥᱮ ᱚᱸᱰᱮ ᱯᱩᱨᱩᱞᱤᱭᱟᱹ ᱫᱤᱥᱚᱢ ᱧᱮᱞ ᱞᱟᱹᱜᱤᱫ ᱛᱮ ᱵᱟᱨ ᱫᱤᱱ ᱥᱚᱢᱚᱭ ᱞᱟᱜᱟᱜ ᱼᱟ ᱚᱱᱟᱛᱮ ᱢᱤᱫᱴᱮᱱ ᱚᱲᱟᱜ ᱨᱮ ᱴᱷᱟᱶ ᱞᱮ ᱦᱟᱛᱟᱣ ᱠᱮᱫᱼᱟ ᱟᱫᱚ ᱚᱱᱟ ᱯᱩᱨᱩᱞᱤᱭᱟ ᱧᱮᱞ ᱞᱟᱹᱜᱤᱫ ᱧᱮᱞ ᱠᱟᱛᱮ ᱟᱹᱰᱤ ᱢᱚᱸᱡ ᱟᱨ ᱟᱹᱰᱤ ᱠᱩᱥᱤ ᱜᱮᱞᱮ ᱟᱹᱭᱠᱟᱹᱣ ᱠᱮᱫᱟ